ᱵᱮᱜᱚᱨ ᱯᱟᱛᱷᱟᱢ ᱵᱚᱞᱚᱜᱽ ᱥᱮ ᱠᱷᱚᱵᱚᱨ ᱥᱟᱠᱟᱢ ᱦᱚᱧ ᱯᱟᱲᱦᱟᱣ ᱟᱠᱟᱫᱟ ᱢᱮᱱᱠᱷᱟᱱ ᱱᱚᱣᱟ ᱫᱚ ᱚᱵᱚᱥᱥᱳᱭ ᱯᱟᱲᱦᱟᱣ ᱥᱮ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ ᱪᱮᱫᱟᱜ ᱥᱮ ᱱᱤᱛᱳᱜᱟᱜ ᱰᱤᱡᱤᱴᱟᱞ ᱡᱩᱜᱽ ᱨᱮ ᱥᱮ ᱡᱟᱦᱟᱸ ᱱᱤᱛᱳᱜᱟᱜ ᱡᱟᱦᱟᱸ ᱵᱞᱚᱜᱽ ᱠᱚᱨᱮ ᱧᱮᱞᱚᱜ ᱠᱟᱱᱟ ᱥᱮ ᱠᱷᱚᱵᱚᱨ ᱠᱟᱜᱚᱡᱽ ᱠᱚᱨᱮ ᱡᱚᱛᱚ ᱜᱮ ᱚᱱᱞᱟᱭᱤᱱ ᱰᱤᱡᱤᱴᱟᱞ ᱪᱟᱵᱟᱭᱮᱱᱟ ᱛᱚ ᱚᱱᱟ ᱞᱮᱠᱟ ᱦᱤᱥᱟᱹᱵᱽ ᱛᱮ ᱡᱟᱦᱟᱸ ᱯᱟᱛᱷᱟᱢ ᱠᱚᱨᱮ ᱡᱟᱦᱟᱸ ᱠᱚ ᱠᱷᱚᱵᱚᱨ ᱠᱚ ᱮᱢᱮᱫ ᱠᱟᱱ ᱚᱱᱟ ᱠᱚᱨᱮ ᱚᱱᱟ ᱠᱚ ᱠᱷᱚᱵᱚᱨ ᱵᱟᱰᱟᱭ ᱫᱚᱦᱚ ᱫᱚ ᱟᱹᱰᱤ ᱟᱯᱰᱮᱹᱴ ᱡᱤᱱᱤᱥ ᱠᱟᱱᱟ ᱡᱟᱦᱟᱸ ᱫᱚ ᱟᱹᱰᱤ ᱜᱟᱱ ᱡᱤᱱᱤᱥ ᱵᱟᱰᱟᱭ ᱧᱟᱢᱚᱜᱼᱟ ᱱᱟᱣᱟ ᱱᱟᱣᱟ ᱠᱷᱚᱵᱚᱨ ᱡᱟᱦᱟᱸ ᱫᱚ ᱠᱤᱪᱷᱩ ᱫᱚ ᱡᱟᱱᱠᱟᱨᱤ ᱡᱟᱦᱟᱸ ᱫᱚ ᱜᱚᱵᱚᱨᱢᱮᱱᱴ ᱥᱚᱨᱠᱟᱨᱟᱜ ᱱᱟᱣᱟ ᱱᱟᱣᱟ ᱨᱩᱞ ᱥᱮ ᱱᱟᱣᱟ ᱱᱟᱣᱟ ᱡᱤᱱᱤᱥ ᱡᱟᱦᱟᱸ ᱫᱚ ᱵᱟᱰᱟᱭ ᱧᱟᱢᱚᱜᱼᱟ ᱟᱨ ᱚᱱᱟ ᱠᱷᱚᱱ ᱦᱚᱲ ᱥᱚᱛᱚᱨᱠᱚ ᱞᱟᱹᱠᱛᱤ ᱠᱟᱱᱟ ᱥᱮ ᱥᱚᱨᱠᱟᱨᱟᱜ ᱟᱹᱰᱤ ᱜᱟᱱ ᱮᱱᱟᱣᱥᱢᱮᱱᱴ ᱥᱮ ᱡᱟᱦᱟᱸ ᱜᱮᱡᱮᱴ ᱦᱚᱸ ᱚᱱᱟ ᱠᱷᱚᱵᱚᱨ ᱢᱟᱫᱽᱫᱷᱚᱢ ᱛᱮᱜᱮ ᱟᱵᱚ ᱵᱚᱱ ᱵᱟᱲᱟᱭ ᱧᱟᱢᱟ ᱛᱚᱵᱮ ᱱᱤᱛᱚᱜᱟᱜ ᱡᱩᱜᱽ ᱨᱮ ᱡᱟᱦᱟᱸ ᱟᱵᱚ ᱟᱹᱫᱤᱵᱟᱹᱥᱤᱭᱟᱜ ᱥᱮ ᱟᱵᱚᱣᱟᱜ ᱡᱟᱦᱟᱸ ᱥᱚᱝᱵᱤᱫᱷᱟᱱ ᱚᱫᱷᱤᱠᱟᱨ ᱡᱟᱦᱟᱸ ᱢᱤᱫ ᱠᱚᱱᱟ ᱨᱮ ᱡᱩᱫᱤ ᱯᱨᱚᱛᱮᱠ ᱥᱮ ᱰᱮᱹᱞᱤ ᱡᱩᱫᱤ ᱚᱱᱟ ᱟᱨᱴᱤᱠᱮᱞ ᱢᱤᱫ ᱠᱚᱱᱟᱨᱮ ᱡᱩᱫᱤ ᱠᱟᱹᱴᱤᱡ ᱠᱟᱹᱴᱤᱡ ᱠᱚ ᱫᱚᱦᱚ ᱠᱮᱭᱟ ᱚᱞ ᱠᱟᱛᱮᱫ ᱛᱟᱦᱚᱞᱮ ᱮᱱᱦᱚᱸ ᱠᱤᱪᱷᱩ ᱵᱟᱝ ᱠᱤᱪᱷᱩ ᱚᱸᱰᱮ ᱠᱷᱚᱱ ᱦᱚᱲ ᱚᱱᱟ ᱟᱨᱴᱤᱠᱮᱞ ᱪᱮᱛᱟᱱ ᱛᱮ ᱵᱟᱰᱟᱭ ᱠᱟᱛᱮᱫ ᱟᱹᱰᱤ ᱜᱟᱱ ᱦᱚᱠ ᱚᱫᱷᱤᱠᱟᱨ ᱨᱮᱭᱟᱜ ᱠᱟᱛᱷᱟ ᱦᱚᱸᱠᱚ ᱵᱟᱰᱟᱭ ᱫᱟᱲᱮ ᱠᱮᱭᱟ ᱥᱮ ᱚᱠᱟ ᱠᱚ ᱟᱴᱤᱠᱮᱞ ᱞᱟᱹᱠᱛᱤᱭᱟᱱ ᱠᱟᱱᱟ ᱢᱟᱹᱱᱢᱤᱭᱟᱜ ᱥᱮᱯᱴᱤ ᱞᱟᱹᱜᱤᱫ ᱚᱱᱟ ᱠᱚᱦᱚᱸ ᱟᱹᱰᱤ ᱜᱟᱱ ᱥᱮᱯᱴᱤ ᱨᱮ ᱞᱟᱜᱟᱣ ᱠᱚᱜᱼᱟ ᱢᱮᱱᱠᱷᱟᱱ ᱱᱚᱣᱟ ᱠᱚᱫᱚ ᱵᱟᱝ ᱠᱚ ᱫᱚᱦᱚ ᱵᱟᱲᱟᱭᱟ ᱟᱹᱰᱤ ᱜᱟᱱ ᱠᱷᱚᱵᱚᱨ ᱠᱟᱜᱚᱡᱽ ᱠᱚᱨᱮ ᱜᱮ ᱢᱮᱱᱠᱷᱟᱱ ᱚᱱᱟᱴᱟᱜ ᱚᱱᱟ ᱵᱷᱮᱜᱟᱨ ᱛᱮᱦᱚᱸ ᱟᱨᱦᱚᱸ ᱧᱮᱞ ᱞᱮᱠᱷᱟᱱ ᱟᱵᱚ ᱟᱹᱫᱤᱵᱟᱹᱥᱤᱭᱟᱜ ᱡᱟᱦᱟᱸ ᱠᱷᱚᱵᱚᱨ ᱠᱚ ᱠᱷᱚᱵᱚᱨ ᱦᱟᱛ ᱠᱟᱛᱮᱫ ᱫᱤᱥᱚᱢ ᱨᱮᱱ ᱦᱚᱲ ᱴᱷᱮᱱ ᱫᱩᱠ ᱥᱩᱠ ᱧᱮᱞ ᱚᱪᱚ ᱞᱟᱹᱠᱛᱤ ᱠᱟᱱᱟ ᱚᱱᱟ ᱠᱚᱫᱚ ᱵᱟᱝ ᱠᱚ ᱫᱮᱠᱷᱟᱣᱟ ᱟᱨ ᱡᱩᱫᱤ ᱡᱟᱦᱟᱸᱨᱮ ᱰᱟᱹᱱ ᱥᱮ ᱡᱟᱦᱟᱱ ᱮᱢᱟᱱ ᱠᱩᱥᱝᱥᱠᱟᱨ ᱡᱤᱱᱤᱥ ᱛᱟᱦᱮᱱᱟ ᱚᱱᱟ ᱠᱚᱫᱚ ᱠᱚ ᱫᱮᱠᱷᱟᱣ ᱜᱮᱭᱟ ᱛᱚᱵᱮ ᱱᱤᱭᱟᱹ ᱠᱚ ᱠᱷᱚᱱ ᱟᱵᱚ ᱵᱟᱰᱟᱭ ᱛᱟᱦᱮᱸ ᱫᱚᱨᱠᱟᱨ ᱡᱟᱦᱟᱸ ᱠᱷᱚᱵᱚᱨ ᱠᱚ ᱟᱵᱚᱣᱟᱜ ᱵᱟᱝᱠᱚ ᱥᱟᱵ ᱨᱟᱠᱟᱵᱟ ᱥᱮ ᱟᱵᱚᱣᱟᱜ ᱥᱟᱶᱛᱟ ᱵᱤᱨᱩᱫᱷᱤᱠᱚ ᱠᱚᱨᱟᱣᱟ ᱚᱱᱟ ᱠᱚ ᱠᱷᱚᱵᱚᱨ ᱫᱚ ᱧᱮᱞ ᱫᱚ ᱵᱟᱝ ᱜᱮ ᱞᱟᱹᱠᱛᱤᱭᱟ